ᱱᱚᱜᱼᱚᱸᱭ ᱱᱤᱛᱳᱜ ᱱᱚᱣᱟ ᱥᱩᱵᱤᱫᱟ ᱡᱮ ᱢᱤᱫᱴᱟᱝ ᱢᱟᱱᱮ ᱯᱩᱭᱥᱟᱹ ᱴᱟᱠᱟ ᱯᱚᱭᱥᱟ ᱢᱤᱫᱴᱟᱝ ᱯᱚᱭᱥᱟ ᱡᱩᱫᱤᱢ ᱛᱩᱞᱟᱹᱣᱟ ᱛᱟᱦᱚᱞᱮ ᱫᱚ ᱵᱮᱝᱠ ᱪᱟᱞᱟᱣ ᱵᱟᱝ ᱦᱩᱭᱩᱜ ᱠᱟᱱᱟ ᱵᱮᱝᱠ ᱨᱮ ᱥᱮᱱ ᱠᱟᱛᱮ ᱞᱟᱭᱤᱱ ᱠᱟᱜ ᱵᱟᱝ ᱦᱩᱭᱩᱜ ᱠᱟᱱᱟ ᱴᱟᱭᱤᱢ ᱦᱚᱸ ᱵᱟᱝ ᱚᱭᱮᱥᱴᱚᱜ ᱠᱟᱱᱟ ᱟᱨ ᱢᱳᱵᱟᱭᱤᱞ ᱠᱷᱚᱡ ᱜᱮ ᱯᱚᱭᱥᱟᱢ ᱛᱩᱞᱟᱹᱣ ᱫᱟᱲᱮᱭᱟᱜᱼᱟ ᱚᱲᱟᱜ ᱠᱷᱚᱱ ᱜᱮᱢ ᱛᱩᱞᱟᱹᱣ ᱫᱟᱲ ᱭᱟᱜᱼᱟ ᱟᱨ ᱢᱤᱫᱴᱟᱝ ᱡᱩᱫᱤ ᱢᱤᱫᱴᱟᱝ ᱜᱟᱹᱰᱤ ᱥᱮ ᱢᱤᱫᱴᱟᱝ ᱡᱟᱦᱟᱸ ᱥᱮᱡ ᱮᱢ ᱪᱟᱞᱟᱜ ᱠᱟᱱᱟ ᱥᱮ ᱡᱟᱦᱟᱱᱟᱜ ᱮᱢ ᱠᱤᱨᱤᱧᱟ ᱚᱱᱟ ᱦᱚᱸ ᱚᱱᱟ ᱦᱚᱸ ᱵᱮᱝᱠ ᱨᱮ ᱥᱮᱱ ᱠᱟᱛᱮ ᱯᱚᱭᱥᱟ ᱫᱚ ᱵᱟᱝ ᱛᱩᱞᱟᱹᱣ ᱦᱩᱭᱩᱜ ᱛᱟᱢᱟ ᱢᱳᱵᱟᱭᱤᱞ ᱛᱮᱜᱮ ᱢᱳᱵᱟᱭᱤᱞ ᱛᱮᱜᱮᱢ ᱯᱮ ᱫᱟᱲᱮᱭᱟᱜᱼᱟ ᱥᱮ ᱢᱳᱵᱟᱭᱤᱞ ᱠᱷᱚᱡ ᱜᱮᱢ ᱛᱩᱞᱟᱹᱣ ᱫᱟᱲᱮᱭᱟᱜᱼᱟ ᱥᱮ ᱠᱚᱢᱯᱤᱭᱩᱴᱟᱨ ᱠᱷᱚᱡ ᱮᱢ ᱛᱩᱞᱟᱹᱣ ᱫᱟᱲᱮᱭᱟᱜᱼᱟ ᱟᱨ ᱡᱟᱦᱟᱸᱥᱮᱫ ᱵᱚᱱ ᱪᱟᱞᱟᱜᱼᱟ ᱥᱮ ᱡᱮ ᱠᱳᱸᱵᱽᱲᱳ ᱥᱮ ᱵᱩᱠᱲᱩ ᱥᱮ ᱡᱟᱦᱟᱱᱟᱜ ᱵᱚᱛᱚᱨ ᱠᱮ ᱵᱟᱝ ᱛᱟᱦᱮᱱ ᱠᱟᱱᱟ ᱠᱳᱸᱵᱽᱲᱳ ᱡᱮ ᱦᱚᱨᱛᱮ ᱪᱟᱞᱟᱜ ᱨᱮ ᱯᱚᱭᱥᱟ ᱠᱚ ᱟᱛᱠᱤᱨ ᱥᱮ ᱪᱮᱫ ᱚᱱᱟ ᱠᱚ ᱟᱱᱟᱴ ᱠᱷᱚᱡ ᱫᱚ ᱱᱤᱛᱳᱜ ᱫᱚ ᱵᱟᱧᱪᱟᱣ ᱢᱟᱱᱮ ᱵᱚᱛᱚᱨ ᱵᱟᱵᱚᱱ ᱵᱚᱛᱚᱨᱚᱜ ᱠᱟᱱᱟ ᱡᱚᱛᱚ ᱢᱳᱵᱭᱤᱞ ᱨᱮᱜᱮ ᱛᱟᱦᱮᱱ ᱠᱟᱱᱟ ᱚᱱᱟ ᱠᱚᱜᱮ